ᱟᱞᱮ ᱟᱛᱳ ᱤᱧᱨᱮᱱ ᱜᱟᱛᱮ ᱠᱩᱲᱤᱭᱟᱜ ᱢᱤᱫ ᱴᱮᱱ ᱵᱟᱯᱞᱟ ᱦᱳᱭ ᱞᱮᱱᱟ ᱩᱱᱤᱭᱟᱜ ᱵᱟᱯᱞᱟ ᱨᱮᱜᱮ ᱫᱚ ᱤᱧ ᱜᱮ ᱜᱟᱛᱮ ᱠᱩᱲᱤᱧ ᱛᱟᱦᱮᱸ ᱠᱟᱱᱟ ᱤᱧ ᱜᱮ ᱟᱫᱚ ᱡᱮ ᱫᱤᱱ ᱥᱩᱱᱩᱢ ᱥᱟᱥᱟᱝ ᱦᱩᱭᱩᱜ ᱟᱥᱮ ᱩᱱᱠᱩ ᱴᱷᱮᱱᱤᱧ ᱥᱮᱱ ᱮᱱᱟ ᱟᱨ ᱩᱱᱤ ᱥᱩᱱᱩᱢ ᱥᱟᱥᱟᱝ ᱞᱟᱹᱜᱤᱫ ᱤᱧ ᱨᱮᱰᱤ ᱠᱮᱫᱮᱭᱟ ᱨᱮᱰᱤ ᱫᱚ ᱛᱤ ᱨᱮ ᱢᱮᱦᱮᱱᱫᱤ ᱠᱚ ᱴᱤᱠᱟᱹᱜ ᱠᱚ ᱱᱟᱹᱠᱤᱪ ᱠᱟᱫᱮᱭᱟᱧ ᱥᱟᱹᱲᱤ ᱠᱚᱧ ᱵᱟᱸᱫᱮ ᱠᱟᱫᱮᱭᱟ ᱟᱹᱰᱤ ᱢᱚᱸᱡᱽ ᱟᱹᱰᱤ ᱢᱚᱸᱡᱤᱧ ᱥᱟᱯᱲᱟᱣ ᱠᱟᱫᱮᱭᱟ ᱟᱫᱚ ᱥᱩᱱᱩᱢ ᱥᱟᱥᱟᱝ ᱞᱟᱹᱜᱤᱫ ᱠᱚ ᱫᱩᱲᱩᱵ ᱠᱮᱫᱮᱭᱟ ᱥᱩᱱᱩᱢ ᱥᱟᱥᱟᱝ ᱨᱮ ᱡᱷᱚᱛᱚ ᱜᱚᱜᱚ ᱠᱚ ᱟᱹᱰᱤ ᱢᱚᱸᱡᱽ ᱥᱩᱱᱩᱢ ᱥᱟᱥᱟᱝ ᱠᱚ ᱚᱡᱚᱜ ᱟᱭ ᱠᱟᱱᱟ ᱟᱫᱚ ᱤᱧ ᱦᱚᱸ ᱚᱱᱰᱮ ᱜᱤᱧ ᱛᱟᱦᱮᱸ ᱠᱟᱱᱟ ᱜᱟᱛᱮ ᱠᱩᱲᱤ ᱞᱟᱹᱜᱤᱫ ᱛᱮ ᱟᱹᱰᱤ ᱢᱚᱸᱡᱽ ᱜᱚᱴᱟ ᱛᱤ ᱡᱟᱸᱜᱟ ᱥᱩᱱᱩᱢ ᱥᱟᱥᱟᱝ ᱠᱚ ᱚᱡᱚᱜ ᱟᱫᱮᱭᱟ ᱟᱹᱰᱤ ᱱᱟᱯᱟᱭᱮ ᱧᱮᱞᱚᱜ ᱠᱟᱱᱟ ᱢᱚᱸᱡᱽ ᱜᱮ ᱥᱟᱹᱲᱤ ᱵᱟᱸᱫᱮ ᱥᱟᱯᱲᱟᱣ ᱠᱟᱫᱮᱭᱟᱹᱧ ᱟᱨ ᱥᱩᱱᱩᱢ ᱥᱟᱥᱟᱝ ᱛᱮ ᱟᱹᱰᱤ ᱢᱚᱸᱡ ᱜᱮᱭ ᱧᱮᱞᱚᱜ ᱠᱟᱱᱟ ᱟᱫᱚ ᱥᱩᱱᱩᱢ ᱥᱟᱥᱟᱝ ᱦᱩᱭ ᱠᱟᱛᱮ ᱫᱚ ᱫᱚᱥᱟᱨ ᱫᱤᱱ ᱫᱚ ᱫᱟᱜ ᱠᱚᱞᱮ ᱵᱟᱯᱞᱟ ᱠᱮᱫᱟ ᱥᱮ ᱛᱚᱠᱷᱚᱱ ᱥᱟᱹᱲᱤ ᱛᱤᱧ ᱤᱧᱟᱹᱜ ᱠᱤᱨᱤᱧ ᱱᱟᱣᱟ ᱥᱟᱹᱲᱤ ᱛᱤᱧ ᱵᱟᱸᱫᱮ ᱠᱮᱫᱮᱭᱟ ᱵᱟᱸᱫᱮ ᱯᱚᱨ ᱜᱮ ᱟᱫᱚᱧ ᱢᱤᱫ ᱜᱷᱟᱹᱲᱤ ᱵᱟᱫ ᱜᱮ ᱡᱟᱶᱟᱭ ᱛᱟᱠᱚ ᱵᱟᱹᱨᱭᱟᱹᱛ ᱠᱚ ᱦᱮᱡ ᱮᱱᱟ ᱦᱮᱡ ᱮᱱᱟᱠᱚ ᱰᱷᱳᱞ ᱠᱚ ᱰᱷᱟᱠ ᱠᱚ ᱢᱚᱸᱡᱽ ᱜᱮᱠᱚ ᱨᱩ ᱮᱫᱟ ᱛᱚᱠᱷᱚᱱ ᱢᱟ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱟᱫᱚ ᱥᱮ ᱜᱚᱜᱚ ᱛᱟᱠᱚ ᱠᱚᱠᱚ ᱥᱮᱱ ᱮᱱᱟ ᱡᱚᱛᱚ ᱛᱷᱟᱹᱨᱤ ᱨᱮ ᱫᱟᱜ ᱠᱚ ᱜᱩᱲ ᱠᱚ ᱥᱟᱡᱟᱣ ᱠᱟᱛᱮᱫ ᱠᱚ ᱠᱩᱞᱦᱤ ᱢᱩᱪᱟᱹᱫ ᱥᱮᱱ ᱮᱱᱟ ᱟᱫᱚ ᱩᱱᱠᱩ ᱠᱚ ᱥᱮᱱ ᱠᱟᱛᱮᱫ ᱡᱟᱶᱟᱭ ᱛᱟᱠᱚ ᱞᱚᱝᱛᱟ ᱠᱚ ᱡᱚᱛᱚ ᱜᱮ ᱜᱩᱲ ᱟᱡᱚ ᱠᱟᱛᱮᱫ ᱦᱮᱣ ᱠᱟᱛᱮᱫ ᱠᱚ ᱫᱟᱨᱟᱢ ᱟᱹᱜᱩ ᱠᱮᱫ ᱠᱚᱣᱟ ᱟᱫᱚ ᱟᱹᱜᱩ ᱠᱟᱛᱮᱫ ᱫᱚ ᱟᱹᱜᱩ ᱠᱟᱛᱮᱫ ᱡᱚᱢ ᱵᱟᱲᱟ ᱠᱟᱛᱮᱫ ᱢᱤᱫ ᱜᱷᱟᱹᱲᱤ ᱵᱟᱫ ᱫᱚ ᱥᱤᱸᱫᱽᱨᱟᱹ ᱫᱟᱱ ᱞᱟᱹᱜᱤᱫ ᱠᱚ ᱨᱮᱰᱤ ᱮᱱᱟ ᱟᱫᱚ ᱡᱟᱢᱟᱭ ᱥᱮᱫ ᱠᱷᱚᱱ ᱥᱟᱹᱲᱤ ᱠᱚ ᱟᱹᱜᱩ ᱞᱮᱫ ᱫᱚ ᱚᱱᱟ ᱥᱟᱹᱲᱤ ᱛᱮᱜᱮ ᱤᱧ ᱨᱮᱱ ᱜᱟᱛᱮ ᱫᱚᱧ ᱵᱟᱸᱫᱮ ᱠᱮᱫᱮᱭᱟ ᱢᱚᱸᱡᱽ ᱜᱮ ᱱᱟᱹᱠᱤᱪ ᱥᱟᱯᱷᱟ ᱥᱟᱯᱲᱟᱣ ᱠᱟᱫᱮᱭᱟᱹᱧ ᱟᱨ ᱫᱟᱹᱣᱲᱟᱹ ᱪᱮᱛᱟᱱ ᱨᱮᱠᱚ ᱞᱟᱫᱮ ᱠᱮᱫᱮᱭᱟ ᱟᱫᱚ ᱩᱱᱤ ᱛᱟᱭᱚᱢ ᱛᱟᱭᱚᱢ ᱛᱮ ᱤᱧ ᱦᱚᱸᱧ ᱩᱰᱩᱠᱮᱱᱟ ᱟᱨ ᱡᱟᱢᱟᱭ ᱦᱚᱸᱧ ᱧᱮᱞᱮ ᱠᱟᱱᱟ ᱢᱚᱸᱡᱽ ᱜᱮᱠᱚ ᱜᱷᱚᱲᱟ ᱟᱠᱟᱫᱮᱭᱟ ᱟᱨ ᱥᱤᱸᱫᱩᱨ ᱟᱫᱮᱭᱟᱭ ᱢᱚᱸᱡᱽ ᱜᱮ ᱥᱤᱸᱫᱨᱟᱹ ᱫᱟᱱ ᱦᱩᱭ ᱮᱱᱟ ᱯᱷᱮᱰ ᱠᱟᱛᱮᱫ ᱵᱟᱱᱟ ᱦᱚᱲ ᱯᱟᱱᱛᱮ ᱠᱟᱛᱮᱫ ᱟᱹᱰᱤ ᱢᱚᱸᱡᱽ ᱜᱮᱠᱤᱱ ᱧᱮᱞᱚᱜ ᱠᱟᱱᱟ ᱟᱫᱚ ᱩᱱᱠᱤᱱ ᱧᱮᱞᱛᱮ ᱤᱧ ᱦᱚᱸ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ ᱤᱱᱟᱹ ᱦᱩᱭ ᱵᱟᱲᱟ ᱠᱟᱛᱮᱫ ᱟᱫᱚ ᱥᱮᱨᱮᱧ ᱠᱚ ᱦᱩᱭ ᱦᱚᱪᱚᱭᱮᱫ ᱛᱟᱸᱦᱮᱱᱟ ᱥᱴᱮᱡ ᱨᱮ ᱥᱮᱨᱮᱧ ᱞᱟᱹᱜᱤᱫ ᱥᱤᱝᱜᱟᱨ ᱠᱚ ᱟᱹᱜᱩ ᱞᱮᱫᱮᱭᱟ ᱩᱱᱤ ᱥᱮᱨᱮᱧᱮᱫ ᱛᱟᱸᱦᱮᱱ ᱟᱨ ᱟᱞᱮ ᱜᱟᱛᱮ ᱠᱩᱲᱤ ᱠᱚ ᱡᱚᱛᱚ ᱢᱚᱸᱡᱽ ᱜᱮ ᱥᱟᱯᱲᱟᱣ ᱠᱟᱛᱮᱫ ᱟᱹᱰᱤ ᱟᱸᱴ ᱞᱮ ᱨᱟᱹᱥᱠᱟᱹ ᱠᱮᱫᱟ ᱡᱟᱼᱛᱟᱭ ᱞᱮ ᱮᱱᱮᱡ ᱮᱱᱟ ᱥᱮᱨᱮᱧ ᱠᱮᱫᱟ ᱞᱮ ᱩᱱᱤ ᱥᱮᱨᱮᱧᱮᱫ ᱠᱟᱱ ᱛᱟᱸᱦᱮᱫ ᱩᱱᱤ ᱦᱚᱸ ᱰᱮᱱᱥ ᱠᱮᱫᱟᱭ ᱮᱱᱮᱡ ᱮᱱᱟᱭ ᱟᱹᱰᱤ ᱨᱟᱹᱥᱠᱟᱹ ᱛᱮᱞᱮ ᱯᱟᱨᱚᱢ ᱠᱮᱫᱟ ᱤᱱᱟᱹ ᱵᱟᱫ ᱫᱚ ᱫᱚᱥᱟᱨ ᱫᱤᱱ ᱡᱚᱛᱚ ᱦᱚᱲ ᱠᱚ ᱡᱚᱢ ᱵᱟᱲᱟ ᱠᱟᱛᱮᱫ ᱠᱚ ᱵᱤᱫᱟᱹᱭ ᱠᱮᱫ ᱞᱮᱭᱟ ᱫᱟᱥᱟᱨ ᱫᱤᱱ ᱞᱩᱝᱛᱤᱜ ᱞᱮ ᱪᱟᱞᱟᱜ ᱞᱟᱹᱜᱤᱫ ᱞᱩᱝᱛᱤᱜ ᱪᱟᱞᱟᱜ ᱞᱟᱹᱜᱤᱫ ᱛᱮ ᱠᱤᱪᱨᱤᱡ ᱠᱚᱧ ᱥᱟᱯᱲᱟᱣ ᱠᱮᱫᱼᱟ ᱢᱚᱸᱡᱽ ᱜᱤᱧ ᱥᱟᱯᱲᱟᱣ ᱮᱱᱟ ᱡᱷᱚᱛᱚ ᱜᱟᱛᱮ ᱠᱚᱠᱚ ᱥᱟᱯᱲᱟᱣ ᱮᱱᱟ ᱤᱧ ᱨᱮᱱ ᱜᱟᱛᱮ ᱠᱩᱲᱤ ᱵᱟᱹᱦᱩ ᱠᱩᱲᱤ ᱛᱮᱞᱮ ᱥᱟᱯᱲᱟᱣ ᱠᱮᱫᱮᱭᱟ ᱟᱫᱚ ᱞᱮ ᱵᱤᱫᱟᱹ ᱠᱮᱫ ᱞᱮᱭᱟ ᱠᱚ ᱠᱩᱞᱦᱤ ᱢᱩᱪᱟᱹᱫ ᱠᱷᱚᱱ ᱟᱫᱚ ᱜᱟᱹᱰᱤ ᱛᱮ ᱫᱮᱡ ᱠᱟᱛᱮᱫ ᱞᱮ ᱥᱮᱱ ᱮᱱᱟ ᱟᱹᱰᱤ ᱥᱟᱹᱜᱤᱧ ᱠᱚ ᱤᱫᱤ ᱠᱮᱫᱮ ᱛᱟᱸᱦᱮᱫ ᱵᱩᱨᱩ ᱫᱤᱥᱚᱢ ᱤᱧ ᱫᱚ ᱵᱩᱨᱩ ᱫᱤᱥᱚᱢ ᱵᱟᱹᱧ ᱧᱮᱞ ᱟᱠᱟᱫ ᱛᱟᱸᱦᱮᱱ ᱵᱩᱨᱩ ᱫᱤᱥᱚᱢ ᱩᱱᱤᱭᱟᱜ ᱞᱩᱝᱛᱤᱜ ᱥᱮᱱ ᱠᱟᱛᱮᱫ ᱜᱮ ᱤᱧ ᱫᱚ ᱵᱩᱨᱩ ᱫᱤᱥᱚᱢ ᱤᱧ ᱧᱮᱞ ᱠᱮᱫᱟ ᱛᱳ ᱜᱟᱛᱮ ᱠᱩᱲᱤ ᱴᱚᱞᱟ ᱨᱮᱱ ᱠᱩᱲᱤ ᱠᱚᱫᱚ ᱵᱟᱥ ᱛᱮ ᱟᱞᱮ ᱫᱚ ᱪᱟᱨ ᱪᱟᱠᱟ ᱜᱟᱹᱰᱤ ᱛᱮᱞᱮ ᱥᱮᱱᱚᱜ ᱠᱟᱱ ᱛᱟᱸᱦᱮᱱᱟ ᱰᱟᱦᱟᱨ ᱛᱮ ᱥᱮᱱᱚᱜ ᱥᱮᱱᱚᱜ ᱛᱮᱧ ᱧᱮᱞ ᱠᱮᱫᱟ ᱩᱱᱠᱩ ᱴᱷᱮᱱ ᱛᱤᱭᱳᱜ ᱠᱟᱛᱮᱫ ᱰᱟᱦᱟᱨ ᱟᱲᱮ ᱟᱲᱮ ᱛᱮ ᱞᱟᱹᱴᱩ ᱞᱟᱹᱴᱩ ᱵᱩᱨᱩ ᱱᱟᱹᱲᱤ ᱠᱚ ᱢᱚᱸᱡᱽ ᱜᱮ ᱛᱤᱥᱦᱚᱸ ᱵᱟᱹᱧ ᱧᱮᱞ ᱵᱟᱲᱟ ᱟᱠᱟᱱ ᱛᱟᱸᱦᱮᱫ ᱛᱚᱠᱷᱚᱱ ᱤᱧ ᱧᱮᱞ ᱠᱮᱫᱟ ᱞᱟᱹᱴᱩ ᱞᱟᱹᱴᱩ ᱵᱩᱨᱩ ᱫᱟᱨᱮ ᱱᱟᱹᱲᱤ ᱧᱮᱞ ᱧᱮᱞ ᱛᱮᱜᱮ ᱞᱮ ᱛᱤᱭᱳᱜ ᱠᱮᱫᱟ ᱛᱤᱭᱳᱜ ᱠᱟᱛᱮᱫ ᱫᱚ ᱚᱸᱰᱮ ᱦᱚᱸᱠᱚ ᱫᱟᱨᱟᱢ ᱠᱮᱫ ᱞᱮᱭᱟ ᱥᱮ ᱚᱸᱰᱮ ᱥᱮᱱ ᱠᱟᱛᱮᱫ ᱞᱮ ᱧᱮᱞ ᱮᱫᱟ ᱡᱮ ᱵᱚᱠᱥ ᱵᱟᱡᱟᱣ ᱟᱠᱟᱱ ᱛᱟᱸᱦᱮᱱ ᱠᱚ ᱟᱫᱚ ᱚᱸᱰᱮ ᱦᱚᱸ ᱵᱚᱠᱥ ᱵᱟᱡᱟᱣ ᱠᱟᱛᱮᱫ ᱤᱧ ᱨᱮᱱ ᱜᱟᱛᱮ ᱠᱩᱲᱤ ᱠᱚ ᱵᱟᱹᱦᱩ ᱠᱩᱲᱤ ᱡᱟᱢᱟᱭ ᱠᱚᱲᱟ ᱡᱚᱛᱚ ᱞᱮ ᱮᱱᱮᱡ ᱮᱱᱟ ᱟᱨ ᱟᱹᱰᱤ ᱡᱳᱨ ᱞᱮ ᱨᱟᱹᱥᱠᱟᱹ ᱠᱮᱫᱟ ᱟᱹᱰᱤ ᱠᱩᱥᱤ ᱞᱮ ᱵᱩᱡᱷᱟᱹᱣ ᱠᱮᱫᱼᱟ ᱤᱧ ᱦᱚᱸ ᱟᱹᱰᱤ ᱡᱳᱨ ᱜᱤᱧ ᱠᱩᱥᱤᱭᱮᱱᱟ ᱤᱧᱨᱮᱱ ᱜᱟᱛᱮ ᱠᱩᱲᱤᱭᱟᱜ ᱵᱟᱯᱞᱟ ᱧᱮᱞ ᱠᱟᱛᱮᱫ